ᱤᱧ ᱫᱚ ᱥᱮᱨᱮᱧ ᱮᱱᱮᱡ ᱱᱚᱣᱟ ᱫᱚ ᱟᱰᱤᱧ ᱠᱩᱥᱤᱭᱟᱜᱼᱟ ᱜᱤᱫᱽᱨᱟᱹ ᱠᱷᱚᱱᱟᱜ ᱜᱮ ᱢᱮᱨᱚᱢ ᱜᱩᱯᱤ ᱚᱠᱛᱮ ᱨᱮ ᱡᱚᱴᱟᱣ ᱠᱚᱲᱟ ᱠᱚ ᱥᱟᱞᱟᱜ ᱥᱮᱨᱮᱧ ᱫᱩᱧ ᱪᱮᱫ ᱟᱠᱟᱫᱼᱟ ᱟᱨ ᱫᱚᱝ ᱥᱮᱨᱮᱧ ᱞᱟᱜᱽᱬᱮ ᱥᱮᱨᱮᱧ ᱰᱟᱦᱟᱨ ᱥᱮᱨᱮᱧ ᱵᱟᱦᱟ ᱥᱮᱨᱮᱧ ᱡᱚᱛᱚᱣᱟᱜ ᱜᱤᱧ ᱵᱟᱰᱟᱭᱟ ᱟᱨ ᱥᱮᱬᱟ ᱠᱟᱛᱮ ᱰᱨᱟᱢᱟ ᱠᱚᱨᱮᱧ ᱢᱮᱥᱟ ᱟᱠᱟᱱ ᱤᱫᱤ ᱠᱟᱛᱮᱫ ᱦᱚᱲ ᱠᱚ ᱛᱟᱞᱟᱨᱮ ᱥᱮᱨᱮᱧ ᱦᱩᱧ ᱯᱟᱥᱱᱟᱣ ᱟᱠᱟᱫᱼᱟ ᱛᱚ ᱨᱮᱠᱚᱨᱰᱤᱝ ᱠᱟᱛᱮ ᱥᱮᱨᱮᱧ ᱫᱚ ᱵᱟᱹᱧ ᱯᱟᱥᱱᱟᱣ ᱟᱠᱟᱫᱼᱟ ᱨᱮᱠᱚᱨᱰᱤᱝ ᱠᱟᱛᱮ ᱥᱮᱨᱮᱧ ᱦᱚᱸ ᱯᱚᱥᱚᱱᱫᱟᱹᱧ ᱜᱮᱭᱟ ᱮᱱᱠᱷᱟᱱ ᱚᱱᱟ ᱨᱮᱱᱟᱝ ᱫᱟᱲᱮ ᱟᱨ ᱵᱟᱝᱢᱟ ᱚᱱᱟ ᱡᱟᱭᱜᱟ ᱛᱮ ᱵᱟᱹᱧ ᱥᱮᱴᱮᱨ ᱫᱟᱲᱮ ᱟᱠᱟᱫ ᱠᱷᱟᱹᱛᱤᱨ ᱨᱮᱠᱚᱨᱰᱤᱝ ᱠᱟᱛᱮ ᱥᱮᱨᱮᱧ ᱫᱚ ᱤᱧ ᱵᱟᱹᱧ ᱯᱟᱥᱱᱟᱣ ᱟᱠᱟᱫᱼᱟ ᱮᱱᱠᱷᱟᱱ ᱡᱟᱦᱟᱸ ᱡᱟᱭᱜᱟ ᱨᱮ ᱫᱚᱝ ᱮᱱᱮᱡ ᱦᱩᱭᱩᱜᱼᱟ ᱞᱟᱜᱽᱬᱮ ᱮᱱᱮᱡ ᱦᱩᱭᱩᱜᱼᱟ ᱟᱨ ᱵᱟᱝᱢᱟ ᱢᱤᱫᱴᱟᱝ ᱥᱚᱝᱜᱚᱴᱷᱚᱱ ᱦᱩᱭ ᱟᱠᱟᱱᱟ ᱚᱱᱟ ᱡᱟᱭᱜᱟ ᱨᱮ ᱥᱮᱨᱮᱧ ᱦᱩᱭᱩᱜ ᱠᱟᱱᱟ ᱚᱱᱟ ᱡᱟᱭᱜᱟ ᱠᱚᱨᱮ ᱫᱚᱧ ᱥᱮᱨᱮᱧ ᱟᱠᱟᱫᱼᱟ ᱟᱨ ᱱᱤᱛᱳᱜ ᱦᱚᱸᱧ ᱥᱮᱨᱮᱧ ᱫᱟᱲᱮᱭᱟᱜ ᱜᱮᱭᱟ ᱡᱚᱛᱚ ᱞᱮᱠᱟᱱ ᱥᱮᱨᱮᱧ ᱜᱤᱧ ᱵᱟᱲᱟᱭᱟ ᱥᱚᱢᱟᱡᱽ ᱫᱩᱞᱟᱹᱲ ᱥᱟᱶᱛᱟ ᱫᱩᱞᱟᱹᱲ ᱟᱵᱚᱣᱟᱜ ᱟᱹᱨᱤᱪᱟᱹᱞᱤ ᱵᱤᱥᱚᱭ ᱛᱮ ᱥᱮᱨᱮᱧ ᱚᱱᱟ ᱠᱚᱦᱚᱸ ᱟᱵᱚ ᱴᱷᱮᱱ ᱢᱮᱱᱟᱜ ᱜᱮᱭᱟ ᱟᱨ ᱡᱟᱦᱟᱸ ᱡᱟᱭᱜᱟᱨᱮ ᱡᱟᱦᱟᱸ ᱥᱮᱨᱮᱧ ᱫᱚᱨᱠᱟᱨᱚᱜᱼᱟ ᱚᱱᱟ ᱡᱟᱭᱜᱟ ᱨᱮ ᱚᱱᱠᱟᱱ ᱥᱮᱨᱮᱧ ᱜᱤᱧ ᱥᱮᱨᱮᱧ ᱫᱟᱲᱮᱭᱟᱜᱼᱟ ᱟᱨᱤᱧ ᱥᱚᱫᱚᱨᱟ